ᱤᱥᱤᱱ ᱦᱮᱯᱨᱟᱣ ᱤᱥᱤᱱ ᱵᱟᱥᱟᱝ ᱫᱚ ᱤᱧ ᱡᱮᱢᱚᱱ ᱚᱲᱟᱜ ᱨᱮᱜᱤᱧ ᱤᱥᱤᱱ ᱟᱠᱟᱫᱟ ᱫᱟᱠᱟ ᱩᱛᱩ ᱜᱤᱧ ᱤᱥᱤᱱ ᱟᱠᱟᱫᱟ ᱤᱭᱩᱴᱩᱵᱽ ᱪᱮᱱᱮᱞ ᱨᱮᱫᱚ ᱵᱟᱝ ᱤᱧ ᱠᱳᱨᱥ ᱟᱠᱟᱫᱟ ᱤᱥᱤᱱ ᱵᱟᱥᱟᱝ ᱫᱚ ᱡᱮᱢᱚᱱ ᱡᱤᱞ ᱩᱛᱩ ᱜᱤᱧ ᱤᱥᱤᱱ ᱞᱮᱫᱟ ᱚᱱᱟᱜᱤᱧ ᱞᱟᱹᱭ ᱮᱫᱟ ᱡᱤᱞ ᱩᱛᱩᱧ ᱤᱥᱤᱱ ᱞᱮᱫᱟ ᱡᱤᱞ ᱩᱛᱩ ᱨᱮᱫᱚ ᱨᱟᱹᱥᱩᱱ ᱞᱟᱜᱟᱜᱼᱟ ᱟᱫᱷᱮ ᱞᱟᱜᱟᱜᱼᱟ ᱯᱮᱸᱭᱟᱡ ᱞᱟᱜᱟᱜᱼᱟ ᱥᱩᱱᱩᱢ ᱞᱟᱜᱟᱜᱼᱟ ᱵᱩᱞᱩᱝ ᱞᱟᱜᱟᱜᱼᱟ ᱥᱟᱥᱟᱝ ᱞᱟᱜᱟᱜᱼᱟ ᱢᱚᱥᱞᱟ ᱞᱟᱜᱟᱜᱼᱟ ᱟᱨᱚ ᱟᱭᱢᱟ ᱠᱤᱪᱷᱩᱜᱮ ᱮᱢᱟᱱ ᱛᱮᱢᱟᱱ ᱠᱚ ᱯᱨᱚᱛᱷᱚᱢ ᱫᱚ ᱠᱚᱲᱟᱭ ᱪᱚᱸᱫᱟ ᱠᱟᱛᱮᱫ ᱥᱩᱱᱩᱢᱤᱧ ᱫᱩᱞ ᱠᱮᱫᱟ ᱛᱟᱨᱯᱚᱨ ᱯᱮᱸᱭᱟᱡ ᱨᱟᱹᱥᱩᱱ ᱟᱫᱷᱮ ᱚᱱᱟᱧ ᱠᱷᱟᱸᱡᱚ ᱠᱮᱫᱟ ᱛᱟᱨᱯᱚᱨ ᱚᱱᱟ ᱠᱚᱥᱟᱣ ᱠᱟᱛᱮᱫ ᱡᱤᱞᱤᱧ ᱠᱷᱟᱸᱡᱚ ᱠᱮᱫᱟ ᱡᱤᱞ ᱠᱷᱟᱸᱡᱚ ᱠᱟᱛᱮᱫ ᱜᱷᱟᱱᱴᱟ ᱵᱟᱲᱟᱭ ᱠᱟᱛᱮᱫ ᱨᱩᱱ ᱮᱱᱟ ᱛᱟᱨᱯᱚᱨ ᱢᱚᱥᱞᱟ ᱠᱚᱸᱧ ᱞᱟᱜᱟᱣ ᱟᱫᱟ ᱫᱟᱜ ᱤᱧ ᱫᱩᱞ ᱟᱫᱟ ᱛᱟᱨᱯᱚᱨ ᱰᱷᱟᱠᱱᱤᱪ ᱛᱮᱧ ᱛᱮᱱ ᱠᱟᱫᱟ ᱛᱟᱨᱯᱚᱨ ᱢᱤᱫ ᱜᱷᱟᱹᱲᱤ ᱯᱚᱨᱮᱧ ᱧᱮᱞ ᱠᱮᱫᱟ ᱤᱥᱤᱱ ᱟᱠᱟᱱᱟ ᱥᱮ ᱵᱟᱝ ᱧᱮᱞ ᱠᱮᱫᱟᱹᱧ ᱡᱮ ᱤᱥᱤᱱ ᱟᱠᱟᱱᱟ